ᱥᱮᱨᱮᱧ ᱫᱩᱨᱟᱹᱝ ᱢᱮᱱ ᱞᱮᱠᱷᱟᱱ ᱫᱚ ᱢᱚᱠᱚᱧ ᱢᱚᱱᱮ ᱠᱟᱹᱦᱤᱸᱥ ᱢᱚᱱᱮ ᱡᱤᱣᱤ ᱨᱮ ᱠᱷᱟᱴᱚ ᱟᱠᱟᱱ ᱵᱤᱠᱚᱢ ᱢᱚᱱᱮ ᱠᱚ ᱦᱩᱞᱟᱹᱥᱚᱜ ᱨᱮᱱᱟᱝ ᱢᱤᱫ ᱟᱛᱨᱮ ᱛᱚᱦᱚᱨ ᱠᱟᱱᱟ ᱟᱨ ᱥᱮᱨᱮᱧ ᱛᱮᱫᱚ ᱡᱤᱣᱤ ᱚᱱᱛᱚᱨ ᱨᱮ ᱜᱚᱥᱚ ᱟᱠᱟᱱ ᱢᱚᱱ ᱡᱤᱵᱚᱱ ᱵᱷᱚᱨᱚᱱ ᱨᱩᱣᱟᱹᱲᱚᱜᱼᱟ ᱥᱮᱨᱮᱧ ᱫᱚ ᱱᱚᱝᱠᱟᱱ ᱡᱤᱱᱤᱥ ᱠᱟᱱᱟ ᱥᱮᱨᱮᱧ ᱛᱮ ᱟᱵᱚᱣᱟᱜ ᱱᱟᱜᱟᱢ ᱨᱮᱫᱚ ᱱᱚᱝᱠᱟ ᱦᱚᱸ ᱢᱮᱱᱟᱜᱼᱟ ᱢᱤᱫᱴᱤᱡ ᱡᱤᱱᱤᱥ ᱢᱤᱫᱴᱤᱡ ᱨᱚᱲ ᱢᱤᱫᱴᱤᱡ ᱤᱛᱤᱦᱟᱥ ᱢᱤᱫᱴᱤᱡ ᱢᱮᱱᱮᱛ ᱵᱩᱡᱷᱟᱹᱣ ᱦᱚᱪᱚ ᱵᱟᱲᱟᱭ ᱦᱚᱪᱚ ᱠᱚ ᱞᱟᱹᱜᱤᱫ ᱫᱚ ᱵᱟᱨᱭᱟ ᱛᱚᱦᱚᱨᱛᱮ ᱢᱮᱱᱟᱜᱼᱟ ᱢᱮᱱ ᱫᱚ ᱨᱚᱲᱛᱮ ᱟᱨ ᱨᱟᱹᱲᱛᱮ ᱨᱚᱲ ᱛᱮᱫᱚ ᱨᱚᱲᱛᱮ ᱵᱚᱱ ᱞᱟᱹᱭᱟ ᱢᱤᱫ ᱦᱚᱲᱮ ᱵᱩᱡᱷᱟᱹᱣᱟ ᱟᱸᱡᱚᱢ ᱠᱟᱛᱮᱫ ᱵᱩᱡᱷᱟᱹᱣ ᱫᱟᱲᱮᱭᱟᱜ ᱟᱭ ᱟᱨ ᱥᱮᱨᱮᱧ ᱛᱮᱫᱚ ᱥᱮᱨᱮᱧ ᱢᱮᱱ ᱞᱮᱠᱷᱟᱱ ᱫᱚ ᱨᱟᱦᱟ ᱟᱛᱮᱫ ᱢᱤᱫᱴᱤᱡ ᱢᱮᱱᱮᱛᱮᱢ ᱞᱟᱹᱭ ᱵᱩᱡᱷᱟᱹᱣ ᱟᱭᱟ ᱚᱱᱟ ᱜᱮ ᱱᱟᱦᱟᱜ ᱥᱮᱨᱮᱧ ᱠᱟᱱᱟ ᱟᱨ ᱥᱚᱨᱚᱥ ᱢᱮᱥᱟ ᱨᱚᱲ ᱪᱮᱨᱦᱟ ᱞᱮᱠᱟᱱ ᱨᱚᱲ ᱵᱷᱚᱲᱚᱠ ᱞᱮᱠᱟᱱ ᱨᱚᱲ ᱢᱮᱥᱟ ᱠᱟᱛᱮᱫ ᱨᱟᱦᱟ ᱠᱟᱛᱮᱫ ᱨᱚᱲ ᱟᱸᱡᱚᱢ ᱟᱠᱚ ᱨᱟᱦᱟ ᱟᱸᱡᱚᱢ ᱟᱠᱚ ᱜᱮ ᱱᱟᱦᱟᱜ ᱥᱮᱨᱮᱧ ᱫᱚ ᱢᱮᱛᱟᱜ ᱠᱟᱱᱟ ᱚᱱᱟ ᱥᱮᱨᱮᱧ ᱨᱮᱱᱟᱝ ᱡᱟᱭᱛᱮ ᱨᱚᱲᱛᱮ ᱡᱟᱦᱟᱸ ᱞᱮᱠᱟ ᱢᱤᱫᱴᱤᱡ ᱤᱛᱤᱦᱟᱥ ᱱᱟᱜᱟᱢ ᱵᱩᱡᱷᱟᱹᱣᱟ ᱥᱮᱨᱮᱧ ᱛᱮ ᱦᱚᱸ ᱚᱱᱠᱟᱜᱮ ᱢᱤᱫᱴᱟᱝ ᱢᱮᱱᱮᱫ ᱵᱩᱡᱷᱟᱹᱣᱟ ᱢᱤᱫᱴᱤᱡ ᱥᱮᱨᱮᱧ ᱨᱮᱱᱟᱜ ᱜᱟᱵᱟᱱ ᱱᱮᱢ ᱟᱸᱡᱚᱢ ᱞᱮᱠᱷᱟᱱ ᱢᱤᱫᱴᱤᱡ ᱢᱮᱱᱮᱛ ᱵᱩᱡᱷᱟᱹᱣᱟ ᱪᱟᱥ ᱵᱟᱥ ᱨᱮᱱᱟᱜ ᱠᱟᱛᱷᱟ ᱦᱩᱭ ᱠᱚᱜ ᱫᱟᱨᱮ ᱱᱟᱹᱲᱤ ᱨᱮᱱᱟᱝ ᱠᱟᱛᱷᱟ ᱦᱩᱭ ᱠᱚᱜ ᱵᱚᱸᱜᱟ ᱵᱳᱨᱳ ᱨᱮᱱᱟᱝ ᱠᱟᱛᱷᱟ ᱦᱩᱭ ᱠᱚᱜ ᱞᱟᱭ ᱞᱟᱠᱪᱟᱨ ᱨᱮᱱ ᱠᱟᱛᱷᱟ ᱦᱩᱭ ᱠᱚᱜ ᱢᱟᱹᱱᱢᱤ ᱩᱯᱨᱩᱢ ᱨᱮᱱᱟᱝ ᱠᱟᱛᱷᱟ ᱦᱩᱭ ᱠᱚᱜ ᱱᱚᱣᱟ ᱫᱤᱥᱚᱢ ᱫᱷᱟᱹᱨᱛᱤ ᱥᱤᱨᱤᱡ ᱨᱮᱱᱟᱜ ᱠᱟᱛᱷᱟ ᱦᱩᱭ ᱠᱚᱜ ᱱᱚᱝᱠᱟᱜᱮ ᱡᱚᱛᱚ ᱞᱮᱠᱟᱱᱟᱜ ᱵᱩᱡᱷᱟᱹᱣᱟ ᱚᱱᱟᱜᱮ ᱱᱟᱦᱟᱜ ᱥᱮᱨᱮᱧ ᱠᱟᱱᱟ ᱟᱫᱚ ᱚᱱᱟᱜᱮ ᱪᱮᱨᱦᱟ ᱞᱮᱠᱟ ᱨᱟᱦᱟᱛᱮ ᱪᱮᱨᱦᱟ ᱞᱮᱠᱟ ᱨᱚᱲᱛᱮ ᱥᱚᱨᱚᱥ ᱨᱚᱲᱛᱮ ᱱᱟᱯᱟᱭ ᱨᱟᱦᱟᱛᱮ ᱢᱤᱫ ᱦᱚᱲᱮᱢ ᱟᱸᱡᱚᱢ ᱟᱭ ᱠᱷᱟᱱ ᱦᱟᱢ ᱡᱚᱝ ᱦᱟᱛᱟᱣ ᱡᱚᱝ ᱟᱵᱮᱱ ᱡᱚᱝ ᱦᱟᱛᱟᱣ ᱡᱚᱝ ᱨᱮ ᱨᱟᱹᱥᱠᱟᱹ ᱥᱟᱛᱞᱟᱜ ᱩᱱᱤ ᱟᱛᱟᱜ ᱟᱭ ᱚᱱᱟ ᱤᱫᱤ ᱠᱟᱛᱮᱫ ᱜᱮ ᱦᱟᱸᱜ ᱥᱮᱨᱮᱧ ᱟᱛᱮᱫ ᱨᱟᱦᱟ ᱟᱛᱮᱫ ᱢᱤᱫᱴᱤᱡ ᱢᱮᱱᱮᱛ ᱵᱚᱱ ᱵᱩᱡᱷᱟᱹᱣ ᱦᱚᱪᱚ ᱠᱚᱣᱟ ᱚᱱᱟ ᱠᱷᱟᱹᱛᱤᱨ ᱜᱮ ᱱᱟᱦᱟᱜ ᱥᱮᱨᱮᱧ ᱟᱛᱮᱫ ᱫᱚ ᱢᱤᱫᱴᱤᱡ ᱡᱤᱱᱤᱥ ᱵᱚᱱ ᱞᱟᱹᱭᱟ ᱟᱨ ᱚᱱᱟ ᱞᱟᱹᱭ ᱨᱮᱱᱟᱜ ᱡᱟᱭ ᱛᱮᱫ ᱫᱚ ᱜᱟᱵᱟᱱ ᱨᱮᱱᱟᱜ ᱡᱟᱭ ᱛᱮᱫ ᱜᱮ ᱥᱮᱨᱮᱧ ᱫᱚ ᱱᱟᱦᱟᱜ ᱵᱚᱱ ᱢᱮᱛᱟᱜ ᱠᱟᱱᱟ ᱟᱨ ᱚᱱᱟᱜᱮ ᱚᱸᱰᱮ ᱠᱷᱚᱱ ᱜᱮ ᱵᱩᱡᱷᱟᱹᱣᱜᱼᱟ ᱥᱮᱨᱮᱧ ᱨᱮᱱᱟᱜ ᱨᱟᱦᱟ ᱫᱚ ᱪᱮᱦᱨᱟ ᱦᱩᱭ ᱠᱚᱜ ᱪᱮ ᱵᱟᱝ ᱦᱩᱭ ᱠᱚᱜ ᱚᱱᱟ ᱫᱚ ᱱᱟᱦᱟᱜ ᱩᱱᱟᱹᱜ ᱫᱚ ᱵᱟᱝ ᱵᱚ ᱟᱛᱟᱝᱟ ᱡᱮᱢᱚᱱ ᱚᱱᱟ ᱥᱮᱨᱮᱧ ᱨᱮᱱᱟᱜ ᱜᱟᱵᱟᱱ ᱛᱮᱫ ᱡᱟᱦᱟᱸ ᱚᱱᱟ ᱜᱮ ᱱᱟᱦᱟᱜ ᱡᱟᱭ ᱛᱮᱫ ᱫᱚ ᱚᱱᱟᱜᱮ ᱥᱮᱨᱮᱧ ᱫᱚᱵᱚ ᱢᱮᱛᱟᱜ ᱠᱟᱱᱟ ᱚᱱᱟ ᱠᱷᱟᱹᱛᱤᱨ ᱜᱮ ᱥᱚᱲᱚᱢ ᱟᱨ ᱥᱤᱵᱤᱞ ᱨᱚᱲᱛᱮ ᱨᱟᱦᱟᱛᱮ ᱞᱟᱹᱭ ᱜᱮ ᱱᱟᱦᱟᱜ ᱥᱮᱨᱮᱧ ᱫᱚᱵᱚ ᱞᱟᱹᱠᱛᱤᱭ ᱟᱠᱟᱱᱟ